ᱤᱧᱟᱹᱝ ᱫᱤᱥᱼᱦᱩᱫᱤᱥ ᱫᱚ ᱱᱚᱣᱟᱜᱮ ᱡᱮ ᱥᱟᱱᱛᱟᱞᱤ ᱯᱟᱹᱨᱥᱤ ᱦᱟᱨᱟᱵᱩᱨᱩ ᱞᱟᱹᱜᱤᱫ ᱛᱮᱫᱚ ᱚᱞᱚᱜ ᱯᱟᱲᱦᱟᱜ ᱢᱟᱫᱽᱫᱷᱚᱢ ᱛᱮᱜᱮ ᱵᱚᱱ ᱦᱟᱨᱟᱵᱩᱨᱩ ᱫᱟᱲᱮᱭᱟᱜᱼᱟ ᱟᱵᱚᱣᱟᱜ ᱯᱟᱹᱨᱥᱤᱛᱮ ᱡᱩᱫᱤ ᱯᱨᱟᱭᱢᱟᱨᱤ ᱚᱥᱛᱚᱨ ᱠᱷᱚᱱ ᱮᱦᱚᱵ ᱠᱟᱛᱮᱫ ᱤᱭᱩᱱᱤᱵᱷᱟᱨᱥᱤᱴᱤ ᱫᱷᱟᱹᱵᱤᱡ ᱚᱞᱚᱜ ᱯᱟᱲᱦᱟᱜ ᱨᱮᱱᱟᱜ ᱵᱮᱵᱚᱥᱛᱟ ᱥᱚᱨᱠᱟᱨ ᱯᱟᱦᱴᱟ ᱠᱷᱚᱱ ᱠᱚᱨᱟᱣ ᱦᱩᱭᱩᱜ ᱛᱟᱦᱞᱮ ᱱᱤᱥᱪᱳᱭ ᱟᱵᱚ ᱟᱵᱚᱣᱟᱜ ᱯᱟᱹᱨᱥᱤ ᱵᱚᱱ ᱦᱟᱨᱟ ᱵᱩᱨᱩ ᱫᱟᱲᱮᱣᱟᱜᱼᱟ ᱟᱨ ᱟᱵᱚᱣᱟᱜ ᱯᱟᱹᱨᱥᱤ ᱡᱟᱼᱡᱩᱜᱽ ᱡᱤᱭᱟᱹᱲ ᱜᱮ ᱛᱟᱦᱮᱱ ᱛᱟᱵᱚᱱᱟ